ᱨᱚᱡᱚ ᱯᱚᱨᱚᱵᱽ ᱫᱚ ᱱᱚᱜᱼᱚᱸᱭ ᱥᱟᱢᱟᱝ ᱟᱠᱟᱱ ᱤᱝᱨᱮᱡᱤ ᱢᱟᱹᱦᱤᱛ ᱡᱩᱱ ᱨᱮᱱᱟᱜ ᱯᱚᱱᱫᱨᱚ ᱛᱟᱹᱨᱤᱠ ᱠᱚ ᱢᱟᱱᱟᱣ ᱟᱠᱟᱜᱼᱟ ᱱᱚᱣᱟ ᱫᱚ ᱟᱵᱚ ᱡᱷᱟᱲᱠᱷᱚᱸᱰ ᱨᱮᱫᱚ ᱟᱹᱰᱤ ᱠᱚᱢ ᱠᱚ ᱢᱟᱱᱟᱣᱟ ᱳᱰᱤᱥᱟ ᱨᱮᱫᱚ ᱟᱹᱰᱤ ᱡᱟᱹᱥᱛᱤ ᱠᱚ ᱢᱟᱱᱟᱣᱟ ᱪᱮᱫᱟᱜ ᱥᱮ ᱚᱸᱰᱮ ᱫᱚ ᱯᱟᱹᱦᱤᱞ ᱨᱟᱡᱟ ᱠᱚ ᱡᱷᱤᱞᱞᱟᱹᱣᱜ ᱞᱮᱱᱟ ᱚᱱᱟ ᱨᱚᱡᱚ ᱯᱚᱨᱚᱵ ᱯᱤᱴᱷᱟᱹ ᱠᱚ ᱡᱚᱢ ᱵᱟᱲᱟ ᱠᱟᱛᱮ ᱠᱤᱱᱛᱩ ᱩᱲᱤᱥᱥᱟ ᱨᱮᱫᱚ ᱟᱹᱰᱤ ᱡᱟᱹᱥᱛᱤ ᱜᱮᱠᱚ ᱢᱟᱱᱟᱣᱟ ᱟᱵᱚ ᱱᱚᱣᱟ ᱡᱷᱟᱲᱠᱷᱚᱸᱰ ᱫᱤᱥᱚᱢ ᱨᱮᱫᱚ ᱦᱟᱞᱠᱟ ᱯᱩᱞᱠᱟ ᱵᱮᱥᱤ ᱱᱚᱣᱟ ᱨᱚᱡᱚ ᱯᱚᱨᱚᱵᱽ ᱨᱮᱫᱚ ᱳᱰᱤᱥᱟ ᱨᱮᱜᱮ ᱵᱮᱥᱤ ᱧᱮᱞ ᱧᱟᱢ ᱟᱠᱟᱱᱟ ᱟᱹᱰᱤ ᱡᱟᱹᱥᱛᱤ ᱫᱚ ᱟᱨ ᱟᱥᱮᱯᱟᱥᱮ ᱫᱚ ᱚᱱᱟ ᱨᱮᱱᱟᱜ ᱮᱥᱮᱨ ᱦᱮᱱᱟᱜᱼᱟ ᱦᱟᱞᱠᱟ ᱯᱩᱞᱠᱟ ᱟᱨ ᱳᱰᱤᱥᱟ ᱫᱚ ᱟᱹᱰᱤ ᱯᱟᱹᱦᱤᱞ ᱠᱷᱚᱱ ᱚᱸᱰᱮ ᱫᱚ ᱨᱟᱡᱟ ᱠᱚ ᱠᱚ ᱢᱟᱱᱟᱣ ᱟᱹᱜᱩ ᱞᱮᱜᱼᱟ ᱛᱚ ᱚᱱᱟ ᱨᱮᱱᱟᱜ ᱚᱨᱥᱚᱝ ᱛᱮᱜᱮ ᱱᱚᱣᱟ ᱟᱥᱮᱯᱟᱥᱮ ᱡᱟᱜᱮ ᱴᱚᱴᱷᱟ ᱢᱮᱱᱟᱜᱼᱟ ᱚᱱᱟ ᱠᱚᱨᱮᱜ ᱫᱚ ᱠᱚ ᱢᱟᱱᱟᱣ ᱵᱟᱛᱟᱣ ᱟᱹᱜᱩᱭᱮᱜᱼᱟ ᱟᱨ ᱦᱟᱞᱠᱟ ᱯᱩᱞᱠᱟ ᱠᱚ ᱢᱟᱱᱟᱣᱟ ᱛᱚ ᱳᱰᱤᱥᱟ ᱨᱮᱫᱚ ᱟᱹᱰᱤ ᱡᱟᱹᱥᱛᱤ ᱜᱮ ᱛᱚ ᱨᱚᱡᱟ ᱯᱚᱨᱚᱵᱽ ᱨᱮᱫᱚ ᱱᱮᱜᱼᱮ ᱱᱤᱝᱠᱟᱹ ᱢᱟᱱᱟᱣ ᱜᱚᱴᱟ ᱢᱮᱱᱟᱜᱼᱟ ᱨᱚᱡᱚ ᱨᱮᱫᱚ ᱱᱚᱜᱼᱚᱸᱭ ᱮᱨᱚᱜ ᱵᱚᱸᱜᱟ ᱨᱮᱜᱮ ᱦᱳᱲᱳ ᱦᱳᱲᱳ ᱠᱚ ᱛᱚᱲᱟᱭᱟᱵᱚᱱ ᱩᱱ ᱥᱚᱢᱚᱭ ᱜᱮ ᱠᱚ ᱨᱚᱡᱚ ᱯᱚᱨᱚᱵᱽ ᱫᱚᱠᱚ ᱢᱟᱱᱟᱣᱟ ᱤᱱᱟᱹ ᱠᱚ ᱢᱟᱱᱟᱣ ᱵᱟᱲᱟᱭᱟᱠᱚ ᱟᱨ ᱡᱟᱹᱥᱛᱤ ᱵᱟᱝ ᱢᱮᱱ ᱠᱟᱛᱮ ᱟᱹᱞᱤᱧ ᱫᱚ ᱱᱮᱰᱮ ᱜᱮᱞᱤᱧ ᱢᱩᱪᱟᱹᱫ ᱠᱟᱜ ᱠᱟᱱᱟ ᱢᱟ ᱮᱱ ᱫᱚ ᱡᱚᱦᱟᱨ